ᱟᱞᱮ ᱱᱚᱣᱟ ᱢᱟᱞᱫᱟ ᱡᱤᱞᱟᱹ ᱨᱮᱫᱚ ᱠᱟᱹᱢᱤᱦᱚᱨᱟ ᱫᱚ ᱱᱚᱣᱟ ᱡᱟᱹᱥᱛᱤ ᱫᱚ ᱱᱚᱜᱼᱚ ᱱᱚᱣᱟ ᱤᱭᱟᱹᱜᱮ ᱢᱟᱱᱮ ᱠᱷᱤᱞᱟᱹᱰ ᱠᱷᱤᱞᱟᱹᱰ ᱫᱚ ᱦᱩᱭᱩᱜ ᱠᱟᱱᱟ ᱱᱚᱣᱟ ᱵᱟᱹᱲᱛᱤ ᱠᱟᱭᱛᱮᱫᱚ ᱱᱚᱣᱟ ᱢᱟᱞᱫᱡᱟ ᱡᱮᱞᱟ ᱨᱮᱫᱚ ᱧᱮᱞᱮᱫ ᱠᱚᱣᱟᱹᱧ ᱵᱟᱨ ᱨᱚᱠᱚᱢ ᱜᱮᱠᱚ ᱠᱷᱤᱞᱟᱹᱰ ᱠᱟᱱᱟ ᱯᱷᱩᱴᱵᱚᱞ ᱟᱨ ᱠᱨᱤᱠᱮᱴ ᱵᱷᱚᱞᱤᱵᱚᱞ ᱵᱮᱰᱢᱤᱱᱴᱚᱱ ᱦᱚᱸᱠᱚ ᱜᱟᱛᱮᱜ ᱜᱮᱭᱟ ᱛᱚᱵᱮ ᱡᱟᱭᱦᱳᱠ ᱵᱷᱚᱞᱤᱵᱚᱞ ᱵᱮᱰᱢᱤᱱᱴᱚᱱ ᱠᱚᱫᱚ ᱱᱚᱣᱟ ᱠᱚ ᱜᱟᱛᱮ ᱨᱮᱫᱚ ᱫᱚ ᱢᱮᱱᱟᱜ ᱜᱮ ᱨᱮᱦᱚᱸ ᱢᱮᱱᱠᱷᱟᱱ ᱥᱮᱨᱚᱠᱚᱢ ᱫᱚ ᱵᱟᱝ ᱛᱳᱢᱟᱨ ᱛᱚᱵᱮ ᱱᱚᱣᱟ ᱠᱨᱤᱠᱮᱹᱴ ᱱᱚᱣᱟ ᱯᱷᱩᱴᱵᱚᱞ ᱜᱤ ᱟᱹᱰᱤ ᱵᱟᱹᱲᱛᱤ ᱫᱚᱠᱚ ᱜᱟᱛᱮᱜᱼᱟ ᱱᱚᱣᱟ ᱨᱮᱭᱟᱜ ᱪᱟᱹᱦᱤᱫᱟ ᱜᱮ ᱢᱮᱱᱟᱜᱼᱟ ᱟᱨ ᱱᱚᱣᱟ ᱢᱟᱞᱫᱟ ᱡᱤᱞᱟᱹ ᱨᱮ ᱡᱚᱛᱚ ᱠᱷᱚᱱ ᱟᱞᱮᱫᱚ ᱱᱚᱸᱰᱮ ᱫᱚ ᱮᱱᱛᱮᱫ ᱤᱭᱟᱹ ᱨᱮᱭᱟᱜ ᱱᱚᱣᱟ ᱩᱞ ᱵᱟᱜᱟᱱ ᱨᱮᱭᱟᱜ ᱪᱟᱦᱤᱫᱟ ᱜᱮ ᱥᱚᱨᱮᱥᱟ ᱩᱞ ᱵᱟᱜᱟᱱ ᱫᱚ ᱮᱱᱛᱮᱫ ᱢᱟᱞᱫᱟ ᱡᱮᱞᱟ ᱢᱟ ᱩᱞ ᱵᱟᱜᱟᱱ ᱨᱮᱭᱟᱜ ᱵᱤᱠᱠᱷᱟᱛᱚ ᱟᱫᱚ ᱟᱞᱮ ᱱᱚᱣᱟ ᱠᱚᱨᱮ ᱦᱚᱸ ᱯᱨᱟᱭᱜᱮ ᱩᱞ ᱵᱟᱜᱟᱱ ᱢᱮᱱᱟᱜᱼᱟ ᱞᱟᱹᱴᱩᱼᱞᱟᱹᱴᱩ ᱩᱞ ᱵᱟᱜᱟᱱ ᱢᱮᱱᱟᱜᱼᱟ ᱟᱨ ᱥᱮ ᱱᱚᱣᱟ ᱮᱢᱚᱱ ᱱᱚᱝᱠᱟ ᱛᱤ ᱨᱮᱭᱟᱜ ᱠᱟᱨᱩ ᱠᱟᱨᱡᱚ ᱢᱮᱱᱟᱜᱼᱟ ᱥᱮᱨᱚᱠᱚᱢ ᱫᱚ ᱦᱩᱭᱩᱜᱚᱜ ᱠᱟᱱᱟ ᱱᱩᱠᱩ ᱦᱚᱲ ᱫᱚ ᱵᱟᱝ ᱛᱚᱵᱮ ᱱᱩᱠᱩ ᱢᱳᱣᱞᱤ ᱡᱟᱹᱛᱞᱮ ᱢᱮᱛᱟᱠᱚ ᱠᱟᱱᱟ ᱱᱩᱠᱩᱜᱮ ᱚᱱᱟ ᱠᱟᱨᱩᱠᱟᱨᱡᱚ ᱠᱚ ᱛᱮᱭᱟᱨᱟ ᱵᱤᱵᱷᱤᱱᱱᱚ ᱨᱚᱠᱚᱢ ᱠᱚ ᱛᱮᱭᱟᱨᱟ ᱟᱭᱢᱟ ᱨᱚᱠᱚᱢ ᱦᱟᱦᱟᱲᱟᱼᱦᱟᱦᱟᱲᱟ ᱡᱤᱱᱤᱥ ᱠᱚ ᱵᱮᱱᱟᱣᱟ ᱦᱮᱸ ᱟᱫᱚ ᱥᱮ ᱱᱚᱝᱠᱟ ᱦᱟᱴᱟᱜ ᱠᱷᱟᱹᱪᱞᱟᱹᱜ ᱛᱷᱮᱠᱮ ᱥᱩᱨᱩ ᱠᱟᱛᱮᱫ ᱯᱷᱩᱞᱫᱟᱱᱤ ᱟᱨ ᱱᱟᱱᱟ ᱨᱚᱠᱚᱢ ᱚᱱᱮ ᱠᱚ ᱢᱮᱱᱟ ᱵᱟᱹᱧ ᱞᱟᱹᱭ ᱪᱟᱵᱟ ᱫᱟᱲᱮᱭᱟᱜᱼᱟ ᱡᱟᱹᱱᱤᱡ ᱚᱱᱠᱟᱱᱟᱜ ᱠᱚ ᱛᱮᱭᱟᱨᱟ ᱢᱟᱫ ᱨᱮᱭᱟᱜ ᱵᱮᱛ ᱨᱮᱭᱟ ᱚᱱᱠᱟ ᱜᱮᱠᱚ ᱪᱮᱫ ᱟᱠᱟᱫᱟ ᱛᱚ ᱱᱮᱜᱼᱮ ᱱᱤᱭᱟᱹ ᱠᱚᱜᱮ ᱠᱟᱹᱢᱤ ᱫᱚ ᱦᱟᱥᱟ ᱢᱩᱫᱽ ᱨᱮ ᱦᱟᱥᱟ ᱨᱮᱭᱟᱜ ᱠᱟᱹᱢᱤ ᱢᱩᱫᱽ ᱨᱮ ᱟᱞᱮᱫᱚ ᱱᱚᱸᱰᱮ ᱢᱮᱱᱟᱜᱼᱟ ᱱᱚᱣᱟ ᱜᱟᱹᱭ ᱰᱟᱝᱨᱟ ᱡᱚᱢ ᱚᱪᱚ ᱠᱚ ᱞᱟᱹᱜᱤᱫ ᱪᱟᱲᱟ ᱟᱞᱮ ᱫᱚ ᱪᱟᱲᱟ ᱞᱮ ᱢᱮᱛᱟᱜᱼᱟ ᱚᱱᱟ ᱪᱟᱲᱟ ᱨᱮ ᱜᱟᱹᱭ ᱜᱟᱹᱭ ᱞᱮ ᱡᱚᱢ ᱚᱪᱚ ᱠᱚᱣᱟ ᱜᱟᱹᱭ ᱰᱟᱝᱨᱟ ᱵᱩᱥᱩᱯ ᱠᱟᱺᱰᱤ ᱨᱮ ᱜᱮᱫ ᱠᱟᱛᱮᱫ ᱥᱮ ᱜᱷᱟᱸᱥ ᱠᱚᱦᱚᱸ ᱞᱮ ᱡᱚᱢ ᱚᱪᱚ ᱠᱚᱣᱟ ᱟᱫᱚ ᱛᱚᱵᱮ ᱟᱞᱮ ᱱᱚᱣᱟ ᱢᱟᱞᱫᱟ ᱡᱤᱞᱟᱹ ᱫᱚ ᱩᱞ ᱵᱟᱜᱟᱱ ᱛᱮᱜᱮ ᱯᱮᱨᱮᱡᱽ ᱠᱟᱱᱟ ᱯᱨᱟᱭ ᱟᱫᱚ ᱱᱚᱜᱼᱚᱭ ᱱᱤᱛᱳᱜ ᱢᱟ ᱱᱟᱦᱟᱜ ᱩᱞ ᱡᱚ ᱟᱠᱟᱱᱟ ᱟᱫᱚ ᱥᱮᱨᱚᱠᱚᱢ ᱱᱮᱥ ᱫᱚ ᱦᱳᱭᱛᱳ ᱟᱹᱰᱤ ᱟᱸᱴ ᱫᱚ ᱵᱟᱹᱱᱩᱜᱼᱟ ᱮᱱᱦᱚᱸ ᱢᱚᱡᱽᱜᱮ ᱡᱚ ᱟᱠᱟᱱᱟ ᱛᱚᱵᱮ ᱫᱟᱨᱮ ᱩᱢᱩᱞ ᱫᱚ ᱟᱹᱰᱤ ᱢᱚᱡᱽᱜᱮ ᱢᱮᱱᱟᱜᱼᱟ ᱟᱨ ᱟᱞᱮ ᱱᱚᱸᱰᱮ ᱫᱚ ᱡᱮᱢᱚᱱ ᱡᱟᱣᱨᱟᱜ ᱨᱮᱭᱟᱜ ᱫᱚ ᱱᱚᱜᱼᱚᱭ ᱯᱚᱨᱚᱵᱽ ᱯᱟᱛᱟ ᱯᱚᱨᱚᱵᱽ ᱠᱚᱨᱮᱜᱤ ᱡᱮᱢᱚᱱ ᱱᱮᱜᱼᱮ ᱥᱟᱢᱟᱝᱟᱠᱟᱱ ᱠᱩᱱᱟᱹᱢᱤ ᱨᱮ ᱥᱚᱡᱱᱟ ᱯᱟᱛᱟ ᱢᱮᱱᱟᱜᱼᱟ ᱥᱚᱡᱱᱟ ᱯᱟᱛᱟ ᱫᱚ ᱟᱹᱰᱤ ᱥᱮᱫᱟᱭ ᱨᱮᱭᱟᱜ ᱯᱟᱛᱟ ᱠᱟᱱᱟ ᱚᱱᱟ ᱯᱟᱛᱟ ᱯᱚᱨᱚᱵᱽ ᱨᱮ ᱟᱭᱢᱟ ᱟᱭᱢᱟ ᱡᱤᱞᱟᱹ ᱨᱮᱱ ᱦᱚᱲ ᱠᱚ ᱡᱟᱣᱨᱟᱜᱼᱟ ᱡᱟᱭᱦᱳᱠ ᱟᱫᱚ ᱟᱹᱰᱤ ᱥᱚᱨᱮᱥ ᱯᱟᱛᱟ ᱠᱟᱱᱟ ᱟᱨ ᱚᱱᱟ ᱯᱟᱛᱟ ᱨᱮ ᱟᱭᱢᱟ ᱨᱚᱠᱚᱢ ᱤᱭᱟᱹ ᱢᱮᱱᱟᱜᱼᱟ ᱚᱠᱚᱭ ᱫᱚ ᱮᱱᱮᱡ ᱥᱮᱨᱮᱧ ᱨᱟᱹᱥᱠᱟᱹ ᱯᱟᱛᱟ ᱮᱱᱮᱡᱽ ᱟᱨ ᱚᱠᱚᱭ ᱫᱚ ᱦᱳᱭᱛᱳ ᱢᱚᱧᱪᱚᱭ ᱛᱮᱭᱟᱨᱟᱠᱟᱜᱼᱟ ᱟᱭᱢᱟ ᱨᱚᱠᱚᱢ ᱱᱚᱝᱠᱟ ᱟᱨ ᱚᱱᱟ ᱢᱟᱫᱽᱫᱷᱚᱢ ᱛᱮ ᱫᱤᱥᱦᱩᱫᱤᱥ ᱨᱮᱭᱟᱜ ᱠᱟᱛᱷᱟ ᱠᱚ ᱨᱚᱲᱟ ᱥᱚᱢᱟᱡᱽ ᱫᱷᱚᱨᱚᱢ ᱨᱮᱭᱟᱜ ᱠᱟᱛᱷᱟ ᱦᱚᱸᱠᱚ ᱨᱚᱲ ᱜᱮᱭᱟ ᱟᱫᱚ ᱱᱚᱜᱼᱚ ᱱᱚᱣᱟ ᱠᱷᱩᱵᱮ ᱟᱞᱮ ᱱᱚᱸᱰᱮ ᱫᱚ ᱥᱚᱨᱚᱥᱟ ᱟᱨ